ᱤᱧ ᱚᱲᱟᱜ ᱨᱤᱧ ᱵᱮᱱᱟᱣ ᱞᱮᱜᱼᱟ ᱧᱩ ᱵᱟᱠᱷᱨᱟ ᱛᱮᱫᱚ ᱦᱟᱹᱰᱤᱧ ᱛᱮᱭᱟᱨ ᱞᱮᱫ ᱛᱟᱦᱮᱱᱟ ᱦᱟᱹᱰᱤ ᱫᱚ ᱢᱟᱲᱟᱝ ᱫᱚ ᱴᱩᱠᱩᱡ ᱠᱚ ᱞᱚᱞᱚᱭᱟ ᱤᱱᱟᱹ ᱯᱚᱨᱮᱛᱮ ᱴᱩᱠᱩᱡ ᱨᱮ ᱢᱤᱫ ᱵᱟᱹᱴᱤ ᱞᱮᱠᱟ ᱫᱟᱜ ᱠᱚ ᱮᱢᱟ ᱤᱱᱟᱹ ᱯᱚᱨᱮᱛᱮ ᱪᱟᱣᱞᱮ ᱠᱚ ᱠᱷᱟᱸᱡᱚᱭᱟ ᱤᱱᱟᱹ ᱯᱚᱨᱮᱛᱮ ᱦᱟᱺᱰᱤ ᱡᱚᱠᱷᱚᱱ ᱤᱥᱤᱱᱚᱜᱼᱟ ᱮᱠᱫᱚᱢ ᱥᱮᱴᱮ ᱥᱮᱴᱮ ᱠᱟᱛᱮᱫ ᱠᱚ ᱟᱬᱜᱚᱭᱟ ᱡᱮᱢᱚᱱ ᱡᱮᱢᱚᱱ ᱪᱮᱫ ᱠᱚ ᱞᱟᱹᱭᱟ ᱡᱮᱢᱚᱱ ᱵᱚᱱ ᱥᱳᱲᱮ ᱫᱟᱠᱟᱭᱟ ᱡᱮᱢᱚᱱ ᱫᱟᱜ ᱟᱞᱚᱢ ᱫᱩᱞᱟᱜ ᱢᱟ ᱚᱱᱠᱟ ᱠᱟᱛᱮᱫ ᱤᱥᱤᱱ ᱠᱟᱛᱮᱫ ᱤᱱᱟᱹ ᱯᱚᱨᱛᱮ ᱛᱟᱥᱮᱭᱟᱢ ᱛᱟᱥᱮ ᱠᱟᱛᱮᱫ ᱚᱱᱟᱢ ᱨᱟᱹᱱᱩᱣᱟᱜᱼᱟᱢ ᱤᱱᱟᱹ ᱯᱚᱨᱮᱛᱮ ᱦᱟᱹᱨᱟᱢ ᱤᱱᱟᱹ ᱯᱚᱨᱮ ᱛᱮᱜᱮ ᱯᱮ ᱫᱤᱱ ᱵᱟᱝᱠᱷᱟᱱ ᱯᱩᱱ ᱫᱤᱱ ᱞᱟᱜᱟᱜᱼᱟ ᱤᱱᱟᱹ ᱯᱚᱨᱮ ᱛᱮᱜᱮ ᱦᱟᱺᱰᱤ ᱫᱚ ᱤᱥᱤᱱᱚᱜᱼᱟ ᱱᱚᱣᱟ ᱦᱩᱭᱱᱟ ᱢᱤᱫᱴᱮᱡ ᱧᱩᱧᱩᱣᱟᱜ ᱤᱧ ᱛᱮᱭᱟᱨ ᱞᱮᱫᱼᱟ ᱤᱱᱟᱹ ᱯᱚᱨᱮᱛᱮ ᱥᱤᱸᱡᱳ ᱨᱮᱭᱟᱜ ᱥᱚᱨᱵᱚᱛ ᱤᱧ ᱛᱮᱭᱟᱨ ᱞᱮᱫ ᱛᱟᱦᱮᱱᱟ ᱤᱱᱟᱹ ᱯᱚᱨᱮᱛᱮ ᱨᱳᱥᱱᱟᱧ ᱛᱮᱭᱟᱨ ᱞᱮᱫ ᱛᱟᱦᱮᱸᱫᱼᱟ ᱪᱤᱱᱤ ᱟᱨ ᱨᱳᱥᱱᱟ ᱫᱟᱜ ᱨᱮ ᱜᱩᱞᱟᱹᱣ ᱠᱟᱛᱮᱫ ᱥᱤᱛᱩᱝ ᱫᱤᱱᱞᱮ ᱧᱩ ᱞᱮᱫ ᱛᱟᱦᱮᱱᱟ ᱥᱤᱸᱡᱚ ᱞᱮ ᱨᱟᱯᱟᱜ ᱞᱮᱫ ᱛᱟᱦᱮᱱᱟ ᱤᱱᱟᱹ ᱯᱚᱨᱛᱮ ᱥᱤᱸᱡᱚ ᱫᱚᱞᱮ ᱪᱟᱭ ᱪᱷᱟᱠᱱᱤᱭᱮ ᱢᱟᱱᱮ ᱡᱟᱦᱟᱸ ᱠᱚ ᱤᱭᱟᱹ ᱞᱮᱠᱟ ᱥᱩᱱᱩᱢ ᱥᱩᱱᱩᱢ ᱛᱟᱦᱮᱱᱟ ᱚᱱᱟ ᱠᱚᱫᱚᱞᱮ ᱵᱟᱦᱨᱮᱜ ᱠᱟᱱᱟ ᱡᱟᱦᱟᱸ ᱠᱚ ᱫᱟᱜ ᱚᱱᱟ ᱠᱚᱫᱚ ᱛᱟᱦᱮᱭᱮᱱᱟ ᱚᱱᱟ ᱫᱚᱞᱮ ᱧᱩ ᱠᱮᱜᱼᱟ ᱤᱱᱟᱹ ᱯᱚᱨᱛᱮ ᱩᱞ ᱩᱞ ᱦᱚᱸᱞᱮ ᱚᱱᱠᱟ ᱜᱮ ᱨᱟᱯᱟᱜ ᱠᱟᱛᱮᱫ ᱟᱹᱨᱩᱵ ᱠᱟᱛᱮᱫ ᱤᱱᱟᱹ ᱯᱚᱨᱛᱮ ᱚᱱᱟ ᱨᱮᱱᱟᱜ ᱦᱚᱸ ᱩᱞ ᱨᱮᱱᱟᱜ ᱢᱟᱱᱮ ᱧᱩ ᱵᱟᱠᱷᱨᱟ ᱛᱮ ᱫᱟᱜ ᱞᱮ ᱛᱮᱭᱟᱨ ᱞᱮᱫ ᱛᱟᱦᱮᱱᱟ ᱩᱞ ᱫᱟᱜ ᱤᱱᱟᱹ ᱯᱚᱨᱛᱮ ᱦᱩᱭᱱᱟ ᱡᱮᱢᱚᱱ ᱠᱤ ᱩᱞ ᱤᱧ ᱞᱟᱹᱭ ᱠᱮᱜᱼᱟ ᱦᱟᱺᱰᱤᱧ ᱞᱟᱹᱭ ᱠᱮᱜᱼᱟ ᱱᱚᱣᱟ ᱠᱚᱜᱮ ᱤᱧᱫᱚ ᱤᱧᱫᱚ ᱧᱩ ᱵᱟᱠᱷᱨᱟ ᱛᱤᱧ ᱛᱮᱭᱟᱨ ᱠᱟᱜᱼᱟ ᱟᱨ ᱱᱤᱭᱟᱹ ᱠᱷᱚᱱᱟᱜ ᱟᱭᱢᱟ ᱟᱹᱰᱤᱜᱟᱱ ᱱᱚᱝᱠᱟ ᱡᱤᱱᱤᱥ ᱤᱧ ᱛᱮᱭᱟᱨ ᱠᱟᱜᱼᱟ ᱡᱟᱦᱟᱸ ᱫᱚ ᱪᱤᱱᱤ ᱫᱟᱜ ᱦᱚᱸᱠᱚ ᱢᱮᱛᱟᱜᱟᱜᱼᱟ ᱡᱟᱦᱟᱸ ᱪᱤᱱᱤ ᱟᱨ ᱫᱟᱜ ᱥᱩᱢᱩᱱ ᱛᱤᱧ ᱛᱮᱭᱟᱨ ᱞᱮᱜ ᱛᱟᱦᱮᱸᱫ ᱫᱚ ᱟᱨ ᱚᱱᱟᱦᱚᱸ ᱡᱚᱠᱷᱚᱱ ᱯᱮᱲᱟ ᱠᱚᱠᱚ ᱦᱤᱡᱩᱜᱼᱟ ᱚᱱᱟ ᱠᱚᱦᱚᱸᱞᱮ ᱮᱢᱟ ᱠᱚᱣᱟ ᱟᱨ ᱡᱮᱢᱚᱱ ᱪᱟ ᱪᱟ ᱦᱚᱸᱧ ᱛᱮᱭᱟᱨ ᱠᱟᱜ ᱜᱮᱭᱟ ᱪᱟ ᱦᱚᱸᱠᱚ ᱧᱩᱭ ᱜᱮᱭᱟ ᱤᱱᱟᱹ ᱯᱚᱨᱛᱮ ᱟᱨᱟᱜ ᱪᱟ ᱦᱚᱸ ᱭᱟᱛᱳ ᱛᱚᱣᱟ ᱪᱟ ᱦᱚᱸᱧ ᱛᱮᱭᱟᱨ ᱠᱟᱜ ᱜᱮᱭᱟ ᱟᱨ ᱠᱷᱟᱣᱟᱣ ᱠᱟᱜ ᱠᱚᱜᱮᱭᱟᱹᱧ ᱯᱮᱲᱟ ᱠᱚ ᱯᱨᱚᱵᱷᱩ ᱠᱚ ᱡᱟᱦᱟᱸᱭ ᱠᱚᱠᱚ ᱦᱤᱡᱩᱜ ᱠᱷᱟᱱ ᱮᱱᱠᱷᱟᱱ ᱟᱨᱟᱜ ᱪᱟ ᱫᱚ ᱦᱩᱭᱩᱜ ᱠᱟᱱᱟ ᱢᱟᱲᱟᱝ ᱫᱚ ᱫᱟᱜ ᱠᱚ ᱮᱢᱟ ᱤᱱᱟᱹ ᱯᱚᱛᱮ ᱪᱟ ᱯᱟᱹᱛᱤ ᱤᱱᱟᱹ ᱯᱚᱛᱮ ᱜᱮ ᱦᱮᱰᱮᱡ ᱠᱟᱛᱮᱫ ᱠᱚ ᱟᱬᱜᱚᱭᱟ ᱤᱱᱟᱹ ᱫᱚ ᱦᱩᱭᱱᱟ ᱟᱨᱟᱜ ᱪᱟ ᱤᱱᱟᱹ ᱯᱚᱨᱛᱮ ᱛᱚᱣᱟ ᱪᱟ ᱛᱚᱣᱟ ᱪᱟ ᱫᱚ ᱢᱟᱲᱟᱝ ᱛᱚᱣᱟ ᱠᱚ ᱞᱚᱞᱚᱭᱟ ᱤᱱᱟᱹ ᱯᱚᱨᱛᱮ ᱚᱸᱰᱮ ᱜᱮ ᱪᱟ ᱠᱚ ᱮᱢᱟ ᱪᱟ ᱯᱟᱹᱛᱤ ᱠᱚ ᱮᱢᱟᱜᱟᱜᱼᱟ ᱤᱱᱟᱹ ᱯᱚᱛᱮ ᱫᱚ ᱪᱤᱱᱤ ᱠᱚ ᱮᱢᱟᱜᱟᱜᱼᱟ ᱤᱱᱟᱹ ᱯᱚᱛᱮ ᱦᱮᱰᱮᱡ ᱠᱟᱛᱮᱫ ᱚᱱᱟ ᱫᱚ ᱦᱩᱭᱩᱜᱼᱟ ᱛᱚᱣᱟ ᱪᱟ ᱱᱤᱭᱟᱹ ᱠᱚᱜᱮᱧ ᱛᱮᱭᱟᱨ ᱠᱟᱜᱼᱟ ᱤᱧ ᱫᱚ ᱟᱨ ᱡᱩᱫᱤ ᱡᱟᱦᱟᱸ ᱛᱤᱥ ᱚᱱᱠᱟ ᱥᱚᱢᱚᱭ ᱧᱟᱢᱚᱜ ᱠᱷᱟᱱ ᱚᱱᱠᱟ ᱜᱮ ᱟᱨᱦᱚᱸ ᱡᱟᱦᱟᱸ ᱠᱚ ᱛᱮᱭᱟᱨ ᱞᱮᱠᱟᱱ ᱡᱤᱱᱤᱥ ᱤᱧ ᱪᱮᱫᱚᱜᱼᱟ ᱟᱹᱨᱤᱧ ᱛᱮᱭᱟᱨᱟ